ᱵᱷᱟᱨᱚᱛ ᱥᱮ ᱥᱤᱧᱚᱛ ᱫᱤᱥᱚᱢ ᱟᱭᱢᱟ ᱜᱚᱴᱟᱝ ᱪᱮᱞᱮᱧᱡᱽ ᱢᱮᱱᱟᱜ ᱛᱟᱭᱟ ᱚᱱᱟ ᱪᱮᱞᱮᱧᱡᱽ ᱥᱮ ᱢᱤᱫᱴᱟᱹᱝ ᱮᱴᱠᱮᱴᱚᱬᱮ ᱞᱮᱠᱟ ᱟᱡᱟᱜ ᱥᱟᱢᱟᱝ ᱨᱮ ᱢᱮᱱᱟᱜᱼᱟ ᱚᱱᱟ ᱥᱟᱦᱟ ᱞᱟᱹᱜᱤᱫ ᱛᱮ ᱢᱤᱫᱴᱟᱹᱝ ᱪᱮᱞᱮᱧᱡᱮ ᱫᱚᱦᱚ ᱟᱠᱟᱫᱼᱟ ᱡᱮ ᱱᱚᱣᱟ ᱮᱴᱠᱮᱴᱚᱬᱮ ᱫᱩᱧ ᱥᱟᱦᱟ ᱥᱟᱺᱜᱤᱧᱟ ᱢᱮᱱᱛᱮ ᱱᱤᱛᱳᱜ ᱥᱤᱢᱟᱹ ᱦᱟᱱᱟ ᱥᱟᱦᱟ ᱠᱷᱚᱱᱟᱜ ᱟᱭᱢᱟ ᱜᱚᱴᱟᱝ ᱫᱩᱥᱢᱚᱱ ᱠᱚ ᱦᱤᱡᱩᱜ ᱠᱟᱱᱟ ᱩᱱᱠᱩ ᱦᱚᱸᱭ ᱴᱷᱩ ᱜᱚᱡᱮᱫ ᱠᱚᱣᱟ ᱩᱱᱠᱩ ᱦᱚᱸᱭ ᱥᱟᱦᱟ ᱜᱤᱰᱤ ᱠᱟᱠᱚ ᱠᱟᱱᱟ ᱚᱱᱟ ᱨᱮᱦᱚᱸ ᱪᱮᱞᱮᱧᱡᱮ ᱫᱚᱦᱚᱭᱮᱜᱼᱟ ᱟᱨ ᱚᱱᱟ ᱠᱷᱚᱱᱟᱜ ᱡᱤᱛᱠᱟᱹᱨᱚᱜᱼᱟᱹᱧ ᱢᱮᱱᱛᱮ ᱚᱱᱟ ᱥᱤᱧᱚᱛ ᱫᱤᱥᱚᱢ ᱥᱮ ᱵᱷᱟᱨᱚᱛ ᱫᱤᱥᱚᱢᱮ ᱠᱩᱨᱩᱢᱩᱴᱩᱣᱟᱠᱟᱱᱟ ᱚᱱᱠᱟ ᱚᱱᱟ ᱥᱟᱶᱛᱮ ᱨᱮᱸᱜᱮᱡᱽ ᱱᱤᱛᱳᱜ ᱟᱭᱢᱟ ᱜᱚᱴᱟᱝ ᱵᱷᱟᱨᱚᱛ ᱫᱤᱥᱚᱢ ᱨᱮ ᱨᱮᱸᱜᱮᱡᱽ ᱦᱚᱲ ᱦᱚᱸ ᱢᱮᱱᱟᱜ ᱠᱚᱣᱟ ᱱᱩᱠᱩ ᱨᱮᱸᱜᱮᱡᱽ ᱦᱚᱲ ᱠᱚᱦᱚᱸ ᱪᱤᱠᱟᱹᱛᱮ ᱯᱮ ᱵᱮᱲᱟ ᱡᱚᱢ ᱯᱩᱨᱩᱱ ᱥᱟᱺᱦᱤᱡᱽ ᱠᱚ ᱧᱟᱢ ᱢᱟ ᱢᱮᱱᱛᱮ ᱚᱱᱟ ᱨᱮᱱᱟᱝ ᱦᱚᱸᱭ ᱠᱩᱨᱩᱢᱩᱴᱩᱣᱟᱠᱟᱜᱼᱟ ᱚᱱᱟ ᱥᱟᱶᱛᱮ ᱱᱤᱛᱳᱜ ᱡᱟᱦᱟᱸ ᱨᱮ ᱨᱮᱸᱜᱮᱡᱽ ᱱᱟᱪᱟᱨᱟᱠᱟᱱ ᱦᱚᱲ ᱠᱚ ᱢᱟᱱᱮ ᱚᱞᱚᱜ ᱯᱟᱲᱦᱟᱣ ᱧᱟᱢ ᱠᱟᱛᱮᱫ ᱩᱱᱠᱩ ᱨᱳᱡᱽᱜᱟᱨ ᱧᱟᱢ ᱚᱪᱚ ᱨᱮᱱᱟᱜ ᱦᱚᱸᱭ ᱠᱩᱨᱩᱢᱩᱴᱩ ᱟᱠᱟᱜᱼᱟ ᱟᱨ ᱡᱟᱦᱟᱸ ᱥᱮᱪᱮᱫ ᱥᱮᱪᱮᱫ ᱱᱤᱛᱳᱜ ᱟᱭᱢᱟ ᱜᱚᱴᱟᱝ ᱵᱷᱟᱨᱚᱛ ᱫᱤᱥᱚᱢ ᱨᱮ ᱩᱱᱟᱹᱜ ᱢᱚᱸᱡᱽᱛᱮ ᱵᱟᱠᱚ ᱥᱮᱪᱮᱫ ᱟᱠᱟᱱᱟ ᱩᱱᱠᱩ ᱦᱚᱸ ᱥᱮᱪᱮᱫ ᱮᱢᱟᱠᱚ ᱨᱮᱱᱟᱜ ᱯᱩᱨᱟᱹᱭ ᱠᱩᱨᱩᱢᱩᱴᱩ ᱟᱠᱟᱫᱟ ᱯᱩᱨᱩᱱ ᱥᱟᱺᱦᱤᱡᱽᱼᱮ ᱠᱩᱨᱩᱢᱩᱴᱩᱣᱟᱠᱟᱱᱟ ᱱᱚᱸᱰᱮ ᱥᱮᱪᱮᱫ ᱢᱮᱱᱞᱮᱠᱷᱟᱱ ᱡᱚᱛᱚ ᱠᱟᱹᱢᱤ ᱨᱮᱜᱮ ᱥᱮᱪᱮᱫ ᱫᱚ ᱫᱚᱨᱠᱟᱨ ᱜᱮᱭᱟ ᱪᱟᱥ ᱠᱟᱹᱢᱤ ᱮᱢᱟᱱ ᱛᱟᱱ ᱠᱟᱹᱢᱤ ᱱᱤᱛᱳᱜ ᱟᱥᱚᱠᱟᱭᱛᱮ ᱱᱤᱛᱳᱜ ᱫᱚ ᱧᱮᱞ ᱜᱟᱱᱚᱜᱼᱟ ᱡᱮ ᱪᱟᱥ ᱠᱟᱹᱢᱤ ᱪᱟᱥ ᱠᱟᱹᱢᱤ ᱡᱩᱫᱤ ᱥᱮᱪᱮᱫᱼᱮ ᱮᱢᱟ ᱠᱚᱣᱟ ᱮᱱᱠᱷᱟᱱ ᱟᱵᱚ ᱥᱤᱧᱚᱛ ᱫᱤᱥᱚᱢ ᱨᱤᱱ ᱡᱚᱛᱚᱜᱮ ᱚᱱᱠᱟ ᱪᱟᱥ ᱨᱮ ᱠᱩᱨᱩᱢᱩᱴᱩ ᱠᱚ ᱪᱷᱩᱴᱟᱹᱣᱚᱜᱼᱟ ᱟᱨ ᱪᱟᱥ ᱢᱚᱡᱽᱛᱮ ᱜᱟᱱᱚᱜᱼᱟ ᱪᱟᱥ ᱡᱩᱫᱤ ᱯᱩᱱ ᱥᱮᱡᱽ ᱦᱩᱭᱩᱜᱼᱟ ᱮᱱᱠᱷᱟᱱ ᱟᱵᱚ ᱱᱚᱣᱟ ᱡᱚᱢᱼᱧᱩ ᱠᱚ ᱡᱟᱦᱟᱱᱟᱜ ᱟᱱᱟᱴ ᱵᱟᱝ ᱧᱟᱢᱚᱜᱼᱟ ᱚᱱᱟᱛᱮ ᱪᱟᱥᱵᱟᱥ ᱨᱮᱦᱚᱸᱭ ᱪᱷᱩᱴᱟᱹᱣᱟᱠᱟᱱᱟ ᱡᱮ ᱩᱱᱠᱩ ᱪᱟᱹᱥᱤ ᱠᱚ ᱩᱱᱠᱩ ᱥᱮᱪᱮᱫ ᱜᱮᱭᱟᱱ ᱮᱢ ᱠᱟᱛᱮᱫ ᱪᱟᱥᱵᱟᱥ ᱵᱟᱵᱚᱫ ᱚᱱᱠᱟᱜᱮ ᱟᱨ ᱱᱚᱝᱠᱟ ᱟᱭᱢᱟ ᱜᱚᱴᱟᱝ ᱟᱡᱟᱨ ᱠᱚ ᱵᱤᱢᱟᱨ ᱠᱚ ᱚᱱᱟ ᱦᱚᱸ ᱪᱮᱠᱟᱛᱮ ᱡᱟᱸᱜᱮ ᱫᱟᱨᱟᱢᱚᱜᱼᱟ ᱢᱮᱱᱛᱮ ᱡᱮᱞᱮᱠᱟ ᱠᱳᱨᱳᱱᱟ ᱠᱳᱨᱳᱱᱟ ᱟᱡᱟᱨ ᱠᱚᱦᱚᱸ ᱚᱱᱟ ᱥᱟᱦᱟ ᱞᱟᱹᱜᱤᱫ ᱛᱮ ᱟᱵᱚ ᱵᱷᱟᱨᱚᱛ ᱫᱤᱥᱚᱢᱮ ᱪᱷᱩᱴᱟᱹᱣᱟᱠᱟᱱ ᱜᱮᱭᱟ ᱟᱨ ᱱᱚᱜᱼᱚᱭ ᱞᱟᱜᱟ ᱥᱮ ᱥᱟᱦᱟ ᱥᱟᱺᱜᱤᱧ ᱠᱮᱫ ᱜᱮᱭᱟ ᱱᱟᱜ ᱟᱨ ᱱᱚᱸᱰᱮ ᱥᱚᱨᱠᱟᱨᱟᱜ ᱟᱹᱰᱤ ᱢᱟᱨᱟᱝ ᱫᱟᱭᱤᱛᱛᱚ ᱢᱮᱱᱟᱜᱼᱟ ᱡᱮ ᱟᱹᱰᱤ ᱢᱟᱨᱟᱝ ᱜᱚᱲ ᱢᱮᱱᱟᱜᱼᱟ ᱟᱵᱚ ᱵᱷᱟᱨᱚᱛ ᱥᱚᱨᱠᱟᱨᱟᱜ ᱠᱩᱨᱩᱢᱩᱴᱩ ᱛᱮᱜᱮ ᱱᱚᱣᱟ ᱫᱚᱭ ᱡᱟᱦᱟᱸ ᱛᱤᱱᱟᱹᱜ ᱜᱮ ᱡᱟᱸᱜᱮ ᱫᱟᱨᱟᱢ ᱦᱤᱡᱩᱜ ᱠᱟᱱᱟ ᱚᱱᱟ ᱡᱟᱸᱜᱮ ᱫᱟᱨᱟᱢ ᱠᱚᱫᱚᱭ ᱥᱟᱦᱟ ᱤᱫᱤᱭᱮᱫᱟ ᱟᱨ ᱱᱚᱣᱟ ᱡᱟᱸᱜᱮ ᱮᱴᱠᱮᱴᱚᱬᱮ ᱦᱩᱭᱩᱜ ᱠᱟᱱᱟ ᱚᱱᱟ ᱠᱷᱚᱱᱟᱜ ᱫᱚ ᱡᱤᱛᱠᱟᱹᱨ ᱤᱫᱤᱜ ᱠᱟᱱᱟ ᱵᱚᱱ ᱱᱟᱜ